ᱡᱮᱢᱚᱱᱠᱤ ᱛᱤᱡᱩ ᱠᱷᱚᱱ ᱢᱟᱱᱮ ᱵᱟᱧᱪᱟᱣ ᱞᱟᱹᱜᱤᱫ ᱛᱮ ᱟᱭᱢᱟ ᱠᱤᱪᱷᱩ ᱩᱯᱟᱭ ᱢᱮᱱᱟᱜᱼᱟ ᱡᱮᱢᱚᱱ ᱟᱵᱚ ᱵᱮᱸᱜᱟᱲ ᱪᱟᱥ ᱟᱹᱞᱩ ᱪᱟᱥ ᱵᱟ ᱡᱟᱦᱟᱱᱟᱜ ᱜᱮ ᱵᱤᱵᱷᱤᱱᱱᱚ ᱨᱚᱠᱚᱢ ᱥᱚᱵᱽᱡᱤ ᱠᱚᱵᱚᱱ ᱪᱟᱥᱮᱜ ᱠᱟᱱᱟ ᱚᱱᱟ ᱪᱟᱥ ᱠᱟᱛᱮᱫ ᱡᱮᱢᱚᱱ ᱢᱩᱱᱜᱟᱹ ᱟᱲᱟᱜ ᱛᱤᱸᱡᱩ ᱠᱚᱠᱚ ᱡᱚᱢ ᱞᱮᱠᱷᱟᱡ ᱥᱮ ᱥᱮ ᱵᱤᱸᱫᱤ ᱠᱚᱠᱚ ᱛᱟᱦᱮᱱ ᱠᱷᱟᱡ ᱚᱱᱟ ᱢᱩᱱᱜᱟᱹ ᱟᱲᱟᱜ ᱨᱮᱫᱚ ᱢᱟᱱᱮ ᱩᱛᱩ ᱠᱟᱛᱮᱫ ᱫᱚ ᱵᱟᱭ ᱡᱚᱢᱚᱜᱼᱟ ᱚᱱᱟ ᱡᱤᱱᱤᱥ ᱡᱚᱢ ᱞᱮᱠᱷᱟᱡ ᱡᱮᱢᱚᱱ ᱟᱭᱢᱟ ᱨᱚᱠᱚᱢ ᱵᱤᱵᱷᱤᱱᱱᱚ ᱨᱚᱠᱚᱢ ᱢᱟᱱᱮ ᱨᱳᱜᱽ ᱦᱩᱭ ᱫᱟᱲᱮᱭᱟᱜᱼᱟ ᱥᱮ ᱚᱱᱟ ᱛᱤᱸᱡᱩ ᱡᱤᱱᱤᱥ ᱫᱚ ᱵᱟᱝ ᱡᱚᱢᱚᱜ ᱜᱮᱭᱟ ᱟᱨ ᱚᱱᱟ ᱛᱤᱸᱡᱩ ᱠᱷᱚᱱᱟᱜ ᱩᱯᱟᱹᱭ ᱫᱚᱦᱚᱭ ᱞᱟᱹᱜᱤᱫ ᱛᱮ ᱢᱚᱡᱽ ᱦᱩᱭᱩᱜ ᱞᱟᱹᱜᱤᱫ ᱛᱮ ᱟᱵᱚ ᱟᱵᱚ ᱦᱚᱸ ᱟᱭᱢᱟ ᱨᱚᱠᱚᱢ ᱡᱤᱱᱤᱥ ᱵᱚᱱ ᱵᱮᱵᱚᱦᱟᱨᱮᱜ ᱠᱟᱱᱟ ᱡᱮᱢᱚᱱ ᱜᱮᱵᱚᱱ ᱥᱯᱨᱮᱭᱫᱟ ᱡᱮᱢᱚᱱ ᱛᱤᱸᱡᱩ ᱛᱤᱸᱡᱩ ᱜᱚᱡᱚᱜ ᱵᱤᱥ ᱛᱮᱵᱚᱱ ᱥᱯᱨᱮᱭᱫᱟ ᱟᱨ ᱥᱯᱨᱮᱭ ᱠᱟᱛᱮᱫ ᱡᱮᱢᱚᱱ ᱩᱱᱠᱩᱛᱤᱡᱩ ᱠᱚᱠᱚ ᱜᱚᱡᱚᱜ ᱠᱟᱱᱟ ᱟᱨ ᱟᱵᱚᱣᱟᱜ ᱯᱷᱚᱥᱚᱞ ᱡᱮᱢᱚᱱ ᱥᱚᱵᱽᱡᱤ ᱛᱤᱸᱡᱩ ᱜᱚᱡᱚᱜ ᱞᱟᱹᱜᱤᱫ ᱛᱮ ᱥᱯᱨᱮᱭ ᱠᱟᱛᱮᱫ ᱡᱮᱜᱩᱞᱳ ᱡᱤᱱᱤᱥ ᱵᱚᱱ ᱡᱚᱢᱮᱜ ᱠᱟᱱᱟ ᱩᱱᱠᱩ ᱛᱤᱸᱡᱩ ᱵᱟᱠᱚ ᱛᱟᱦᱮᱱ ᱠᱷᱟᱡ ᱚᱱᱟ ᱱᱟᱯᱟᱭ ᱛᱮ ᱟᱵᱚ ᱦᱚᱸᱵᱚᱱ ᱡᱚᱢ ᱮᱫᱟ ᱟᱨ ᱟᱵᱚᱣᱟᱜ ᱦᱚᱲᱢᱚ ᱨᱮᱦᱚᱸ ᱢᱟᱱᱮ ᱯᱩᱥᱴᱤ ᱢᱚᱡᱽ ᱦᱩᱭᱩᱜ ᱠᱟᱱᱟ ᱟᱨ ᱚᱱᱟ ᱛᱤᱸᱡᱩ ᱡᱤᱱᱤᱥ ᱠᱚᱢ ᱡᱚᱢ ᱞᱮᱠᱷᱟᱡ ᱟᱵᱚᱣᱟᱜ ᱦᱚᱲᱢᱚ ᱨᱮ ᱟᱭᱢᱟ ᱨᱚᱠᱚᱢ ᱠᱷᱚᱛᱤ ᱦᱩᱭ ᱫᱟᱲᱮᱭᱟᱜᱼᱟ